ᱦᱮᱞᱳ ᱡᱚᱦᱟᱨ ᱜᱮ ᱜᱚᱢᱠᱮ ᱤᱧ ᱨᱟᱺᱪᱤ ᱠᱷᱚᱱᱤᱧ ᱢᱮᱱᱮᱫᱼᱟ ᱤᱧᱟᱹᱜ ᱫᱟᱨᱟᱭ ᱠᱟᱱ ᱴᱨᱤᱯ ᱨᱮ ᱥᱮᱱᱚᱜ ᱞᱟᱹᱜᱤᱫ ᱴᱤᱠᱤᱴ ᱤᱧ ᱵᱩᱠ ᱟᱠᱟᱫ ᱛᱟᱦᱮᱸᱫ ᱢᱮᱱᱠᱷᱟᱱ ᱚᱲᱟᱜ ᱨᱮ ᱚᱥᱩᱵᱤᱫᱷᱟ ᱦᱩᱭᱮᱱ ᱛᱮ ᱤᱧ ᱱᱤᱛᱚᱜ ᱵᱟᱹᱧ ᱥᱮᱱ ᱫᱟᱲᱮᱭᱟᱜᱼᱟ ᱱᱚᱰᱮ ᱚᱲᱟᱜ ᱨᱮ ᱛᱟᱦᱮᱱ ᱤᱧᱟᱹᱜ ᱟᱹᱰᱤ ᱞᱟᱹᱠᱛᱤ ᱜᱮᱭᱟ ᱟᱹᱰᱤ ᱡᱟᱹᱨᱩᱲ ᱟᱱᱟ ᱟᱫᱚ ᱚᱱᱟ ᱴᱤᱠᱤᱴ ᱵᱚᱫᱚᱞ ᱥᱟᱱᱟᱧ ᱠᱟᱱᱟ ᱚᱱᱟ ᱵᱚᱫᱚᱞ ᱛᱮ ᱦᱤᱡᱩᱜ ᱠᱟᱱ ᱪᱟᱸᱫᱚ ᱨᱮᱭᱟᱜ ᱜᱮ ᱦᱚᱲ ᱢᱟᱹᱦᱤᱛ ᱨᱮᱱᱟᱜ ᱴᱤᱠᱤᱴ ᱵᱮᱱᱟᱣᱟᱹᱧ ᱢᱮ ᱤᱧᱟᱹᱜ ᱴᱤᱠᱤᱴ ᱨᱮᱱᱟᱜ ᱯᱤ ᱮᱱ ᱟᱨ ᱱᱚᱢᱵᱚᱨ ᱫᱚ ᱦᱩᱭᱩᱜ ᱠᱟᱱᱟ ᱢᱚᱬᱮ ᱛᱩᱨᱩᱭ ᱯᱩᱱ ᱟᱨᱮ ᱵᱟᱨ ᱥᱩᱱ ᱢᱤᱫ ᱢᱚᱬᱮ ᱯᱮ ᱥᱩᱱ ᱟᱨ ᱭᱩᱡᱟᱨ ᱟᱭᱰᱤ ᱫᱚ ᱡᱮ ᱵᱤ ᱭᱩ ᱯᱮ ᱯᱩᱱ ᱮᱭᱟᱭ ᱥᱩᱱ ᱠᱟᱱᱟ ᱟᱨ ᱯᱟᱥᱣᱟᱨᱰ ᱫᱚ ᱮᱢ ᱦᱮᱥ ᱭᱩ ᱢᱚᱬᱮ ᱢᱤᱫ ᱮᱥ ᱮᱴ ᱫᱟ ᱨᱮᱴ ᱵᱤ ᱮᱥ ᱯᱤ ᱠᱟᱱᱟ ᱫᱟᱭᱟ ᱠᱟᱛᱮ ᱦᱤᱡᱩᱜ ᱢᱟᱹᱦᱱᱟ ᱨᱮᱱᱟᱜ ᱴᱤᱠᱤᱴ ᱵᱮᱱᱟᱣᱟᱹᱧ ᱢᱮ ᱡᱚᱦᱟᱨ ᱜᱮ